ᱦᱮᱞᱳ ᱦᱮᱸ ᱚᱠᱚᱭᱮᱢ ᱨᱚᱲ ᱮᱫᱟ ᱦᱮᱸ ᱢᱟ ᱨᱚᱲ ᱢᱮ ᱚ ᱴᱷᱤᱠ ᱟᱫᱚ ᱟᱢ ᱡᱩᱫᱤ ᱢᱟᱞᱫᱟ ᱡᱩᱫᱤ ᱥᱟᱸᱜᱷᱟᱨᱤᱭᱟᱹ ᱡᱟᱜᱟ ᱡᱩᱫᱤ ᱧᱮᱞ ᱥᱟᱱᱟᱭᱮᱫ ᱢᱮᱭᱟ ᱚᱱᱠᱟ ᱡᱩᱫᱤᱢ ᱦᱟᱹᱡᱩᱜ ᱠᱷᱟᱱ ᱛᱟᱦᱚᱞᱮ ᱵᱟᱭ ᱴᱨᱮᱹᱱ ᱦᱤᱡᱩᱜ ᱠᱷᱟᱱ ᱟᱢᱫᱚ ᱢᱟᱞᱫᱟ ᱴᱟᱣᱩᱱ ᱮᱥᱴᱮᱥᱚᱱ ᱦᱤᱡᱩᱜ ᱦᱩᱭᱩᱜ ᱛᱟᱢᱟ ᱚ ᱟᱢ ᱢᱟᱞᱫᱟ ᱴᱟᱣᱩᱱ ᱮᱥᱴᱮᱥᱚᱱ ᱠᱷᱚᱱ ᱟᱢ ᱫᱚ ᱵᱟᱭ ᱨᱳᱰ ᱵᱟᱥ ᱛᱮ ᱵᱟᱠᱷᱟᱱ ᱫᱚ ᱚᱴᱳ ᱛᱮ ᱦᱤᱡᱩᱜ ᱦᱩᱭᱩᱜ ᱛᱟᱢᱟ ᱜᱳᱨ ᱵᱚᱞᱮ ᱢᱤᱫᱴᱮᱱ ᱡᱟᱭᱜᱟ ᱠᱚ ᱢᱮᱛᱟᱜ ᱠᱟᱱᱟ ᱦᱮᱸ ᱚᱱᱟ ᱜᱮ ᱚᱱᱟ ᱜᱮ ᱚᱱᱠᱟᱱ ᱥᱟᱸᱜᱷᱟᱨᱤᱭᱟᱹ ᱡᱟᱭᱜᱟ ᱧᱚᱜ ᱫᱚ ᱢᱮᱱᱟᱜᱼᱟ ᱟᱨ ᱚᱸᱰᱮ ᱫᱚ ᱚᱸᱰᱮ ᱫᱚ ᱡᱟᱹᱥᱛᱤ ᱫᱚ ᱚᱱᱟ ᱰᱤᱥᱮᱢᱵᱚᱨ ᱠᱷᱚᱱ ᱡᱟᱱᱩᱭᱟᱨᱤ ᱯᱷᱮᱵᱽᱨᱩᱣᱟᱨᱤ ᱛᱮ ᱡᱟᱹᱥᱛᱤ ᱦᱚᱲ ᱫᱚᱠᱚ ᱡᱟᱣᱨᱟᱜ ᱠᱟᱱᱟ ᱦᱮᱸ ᱚᱱᱠᱟᱱ ᱥᱟᱸᱜᱷᱟᱨᱤᱭᱟᱹ ᱡᱟᱭᱜᱟ ᱦᱚᱸ ᱢᱮᱱᱟᱜ ᱜᱮᱭᱟ ᱟᱨ ᱫᱚᱥᱟᱨ ᱫᱚ ᱚᱱᱠᱟ ᱢᱮᱱᱟᱜᱼᱟ ᱟᱫᱤᱱᱟ ᱢᱮᱱᱟᱜᱼᱟ ᱚᱱᱟ ᱫᱚ ᱢᱟᱞᱫᱟ ᱴᱟᱣᱩᱱ ᱠᱷᱚᱱ ᱵᱟᱞᱩᱨᱜᱷᱟᱴ ᱡᱮᱴᱟ ᱮᱱ ᱮᱭᱤᱪ ᱛᱷᱟᱴᱴᱤ ᱯᱷᱳᱨ ᱪᱟᱞᱟᱣ ᱟᱠᱟᱱᱟ ᱚᱱᱟ ᱮᱱ ᱮᱭᱤᱪ ᱛᱷᱟᱴᱴᱤ ᱯᱷᱳᱨ ᱨᱮᱜᱮ ᱚᱱᱟ ᱫᱚ ᱦᱟᱸᱜ ᱧᱟᱢᱚᱜ ᱠᱟᱱᱟ ᱟᱫᱤᱱᱟ ᱚᱱᱟ ᱟᱫᱤᱱᱟ ᱵᱟᱥ ᱮᱥᱴᱳᱯᱮᱡᱽ ᱨᱮᱜᱮ ᱯᱷᱮᱰ ᱠᱟᱛᱮᱫ ᱜᱮ ᱚᱸᱰᱮ ᱥᱴᱮᱱᱰ ᱠᱷᱚᱱ ᱫᱩ ᱢᱤᱱᱤᱴ ᱨᱮᱭᱟᱜ ᱰᱟᱦᱟᱨ ᱛᱟᱲᱟᱢ ᱰᱟᱦᱟᱨ ᱠᱟᱱᱟ ᱚᱱᱟ ᱫᱚ ᱦᱩᱭᱩᱜ ᱠᱟᱱᱟ ᱟᱫᱤᱱᱟ ᱜᱟᱲ ᱚᱱᱟ ᱢᱤᱫᱴᱮᱱ ᱥᱟᱸᱜᱦᱟᱨᱤᱭᱟᱹ ᱡᱟᱜᱟ ᱠᱟᱱᱟ ᱟᱨ ᱚᱱ ᱚᱸᱰᱮ ᱫᱚ ᱡᱟᱹᱥᱛᱤ ᱫᱚ ᱚᱱᱟ ᱱᱚᱸᱰᱮ ᱦᱚᱸ ᱥᱮᱹᱢ ᱜᱮ ᱱᱚᱸᱰᱮ ᱦᱚᱸ ᱡᱟᱱᱩᱭᱟᱨᱤ ᱴᱩ ᱰᱤᱥᱮᱢᱵᱟᱨ ᱡᱟᱱᱩᱭᱟᱨᱤ ᱴᱩ ᱯᱷᱮᱵᱽᱨᱩᱣᱟᱨᱤ ᱱᱚᱣᱟ ᱠᱚ ᱫᱤᱱ ᱜᱮ ᱦᱟᱸᱜ ᱱᱚᱣᱟ ᱯᱮ ᱢᱟᱹᱦᱱᱟᱹ ᱠᱚᱦᱟᱸᱜ ᱡᱟᱹᱥᱛᱤ ᱦᱚᱲ ᱫᱚᱠᱚ ᱡᱟᱣᱨᱟᱜᱼᱟ ᱟᱨ ᱚᱸᱰᱮ ᱟᱨ ᱢᱤᱫᱴᱮᱱ ᱥᱟᱸᱜᱷᱟᱨᱤᱭᱟᱹ ᱡᱟᱭᱜᱟ ᱢᱮᱱᱟᱜᱼᱟ ᱚᱱᱟ ᱫᱚ ᱦᱩᱭᱩᱜ ᱠᱟᱱᱟ ᱟᱫᱤᱱᱟ ᱯᱷᱚᱨᱮᱥᱴ ᱚᱸᱰᱮ ᱫᱚ ᱟᱫᱤᱱᱟ ᱯᱷᱚᱨᱮᱥᱴ ᱨᱮᱫᱚ ᱩᱱᱠᱩ ᱵᱤᱨ ᱨᱮᱱ ᱡᱟᱱᱣᱟᱨ ᱠᱚ ᱡᱚᱱᱛᱩ ᱠᱚ ᱧᱮᱞᱚᱜᱼᱟᱠᱚ ᱡᱟᱦᱟᱸ ᱫᱚ ᱵᱟᱵᱚᱱ ᱧᱮᱞ ᱧᱟᱢ ᱠᱚᱣᱟ ᱟᱵᱚᱣᱟᱜ ᱥᱚᱫᱚᱨ ᱨᱮ ᱚᱱᱠᱟᱱ ᱠᱚᱫᱚ ᱠᱚ ᱦᱩᱭᱩᱜ ᱠᱟ ᱛᱟᱹᱨᱩᱵ ᱠᱚ ᱢᱮᱱᱟᱜ ᱠᱚᱣᱟ ᱠᱩᱞ ᱠᱚ ᱢᱮᱱᱟᱜ ᱠᱚᱣᱟ ᱵᱟᱱᱟ ᱠᱚ ᱢᱮᱱᱟᱜ ᱠᱚᱣᱟ ᱦᱚᱨᱤᱱ ᱠᱚ ᱡᱤᱞ ᱠᱚ ᱢᱮᱱᱟᱜ ᱠᱚᱣᱟ ᱚᱱᱠᱟᱱ ᱚᱸᱰᱮ ᱫᱚ ᱢᱮᱱᱟᱜ ᱠᱚᱣᱟ ᱟᱫᱚ ᱦᱮᱸ ᱴᱷᱤᱠ ᱜᱮᱭᱟ ᱢᱟ ᱴᱷᱤᱠ ᱜᱮᱭᱟ ᱢᱟ ᱢᱟ ᱛᱚᱵᱮ ᱦᱤᱡᱩᱜᱚᱜ ᱢᱮ ᱛᱟᱦᱚᱞᱮ ᱴᱷᱤᱠ ᱜᱮᱭᱟ